ᱞᱟᱦᱟ ᱥᱮᱨᱢᱟ ᱨᱮᱫᱚ ᱰᱤᱡᱤᱴᱮᱞ ᱤᱱᱴᱟᱨ ᱱᱮᱴ ᱯᱮᱢᱮᱸᱴ ᱫᱚ ᱵᱟᱝ ᱛᱟᱦᱮᱸ ᱠᱟᱱᱟ ᱛᱚᱠᱷᱚᱱ ᱫᱚ ᱠᱮᱥ ᱛᱮᱜᱮ ᱡᱚᱛᱚ ᱜᱮᱞᱮ ᱵᱟᱡᱟᱨᱚᱜ ᱠᱟᱱ ᱛᱟᱦᱮᱱ ᱡᱟᱦᱟᱸ ᱜᱮᱢ ᱦᱟᱛᱟᱣ ᱚᱱᱟ ᱥᱟᱢᱱᱟ ᱥᱟᱢᱱᱤ ᱥᱮᱱ ᱠᱟᱛᱮᱫ ᱯᱚᱭᱥᱟ ᱮᱢ ᱠᱟᱛᱮ ᱵᱚᱱ ᱵᱟᱡᱟᱨᱮᱫ ᱛᱟᱦᱮᱱ ᱟᱨ ᱱᱮᱛᱟᱨ ᱥᱮᱨᱢᱟ ᱨᱮᱫᱚ ᱰᱤᱡᱤᱴᱮᱞ ᱤᱱᱴᱟᱨ ᱱᱮᱴ ᱯᱮᱢᱮᱸᱴ ᱟᱹᱰᱤᱜᱮ ᱦᱮᱡ ᱟᱠᱟᱱᱟ ᱜᱩᱜᱳᱞ ᱯᱮ ᱯᱷᱳᱱ ᱯᱮ ᱚᱱᱟ ᱠᱚ ᱥᱩᱫᱩ ᱵᱮᱜᱽ ᱨᱮ ᱯᱚᱭᱥᱟ ᱵᱟᱝ ᱛᱟᱦᱮᱱ ᱨᱮᱦᱚᱸ ᱚᱱᱟ ᱯᱷᱳᱱ ᱯᱮ ᱨᱮᱭᱟᱜ ᱢᱤᱫᱴᱮᱱ ᱥᱠᱮᱱᱟᱜ ᱛᱟᱦᱮᱱ ᱠᱟᱱᱟ ᱚᱱᱟ ᱥᱠᱮᱱ ᱠᱟᱛᱮᱫ ᱜᱮ ᱚᱱᱟ ᱟᱢᱟᱜ ᱯᱮᱢᱮᱸᱴ ᱮᱢ ᱮᱢᱫᱟᱲᱮᱭᱟᱜᱼᱟ ᱟᱨ ᱜᱩᱜᱳᱞ ᱯᱮ ᱦᱚᱸ ᱚᱱᱠᱟᱜᱮ ᱱᱟᱦᱟᱜ ᱥᱮᱨᱢᱟ ᱠᱷᱚᱱ ᱱᱮᱛᱟᱨ ᱥᱮᱨᱢᱟ ᱫᱚ ᱟᱹᱰᱤᱜᱮ ᱞᱟᱦᱟᱣᱟᱠᱟᱱᱟ ᱱᱤᱭᱟᱹ ᱤᱱᱴᱟᱨ ᱱᱮᱴ ᱰᱤᱡᱤᱴᱮᱞ ᱯᱮᱢᱮᱸᱴ ᱛᱮᱫᱚ